ᱫᱟᱨᱮ ᱵᱚᱱ ᱨᱚᱦᱚᱭᱟ ᱚᱠᱚᱭ ᱞᱟᱹᱜᱤᱫ ᱡᱚᱛᱚᱦᱚᱲ ᱞᱟᱹᱜᱤᱫ ᱵᱚᱱ ᱨᱚᱦᱚᱭᱟ ᱡᱚᱛᱚ ᱦᱚᱲ ᱟᱨᱚ ᱤᱧᱟ ᱜ ᱜᱚᱲᱚᱢ ᱠᱩᱲᱤ ᱡᱚᱛᱚ ᱛᱮᱜᱮᱵᱚᱱ ᱩᱱᱠᱩ ᱩᱱᱠᱩ ᱟᱵᱚ ᱞᱟᱹᱜᱤᱫ ᱜᱮ ᱨᱚᱦᱚᱭᱟ ᱦᱚᱭ ᱦᱚᱭ ᱧᱟᱢ ᱟᱵᱚᱱ ᱩᱢᱩᱞ ᱵᱚᱱ ᱧᱟᱢᱟ ᱡᱚᱛᱚ ᱜᱮ ᱵᱷᱟᱜᱮᱭᱟ ᱫᱟᱨᱮ ᱨᱚᱦᱚᱭ ᱫᱚ ᱡᱚᱛᱚᱦᱚᱲᱜᱮ ᱡᱚᱛᱚᱱ ᱠᱟᱛᱮᱜ ᱵᱚᱱ ᱨᱚᱦᱚᱭᱟ ᱟᱵᱚ ᱞᱟᱹᱜᱤᱫ ᱜᱮ ᱜᱚᱲᱚᱢ ᱠᱚᱲᱟ ᱩᱱᱤ ᱦᱚᱸ ᱢᱮᱱᱟᱭ ᱨᱚᱦᱚᱭ ᱟᱨ ᱩᱱᱤ ᱢᱮᱱᱟ ᱨᱚᱦᱚᱭᱟᱹᱧ ᱟᱵᱚ ᱞᱟᱹᱜᱤᱫ ᱜᱮ ᱥᱤᱛᱩᱝ ᱠᱚ ᱵᱟᱝᱵᱚᱱ ᱧᱟᱢᱟ ᱦᱚᱭ ᱵᱚᱱ ᱧᱟᱢᱟ ᱵᱮᱥᱤ ᱵᱮᱥᱤ ᱛᱟᱭᱚᱢ ᱠᱷᱩᱵ ᱵᱷᱟᱞᱮᱭᱟ ᱨᱚᱦᱚᱭ ᱫᱚ